ᱱᱚᱝᱠᱟ ᱜᱮ ᱠᱤᱪᱷᱩ ᱫᱤᱱ ᱢᱟᱲᱟᱝ ᱥᱚᱨᱟᱭᱠᱮᱞᱞᱟᱧ ᱪᱟᱞᱟᱣ ᱠᱟᱱᱟ ᱟᱨ ᱚᱲᱟᱜ ᱨᱮᱠᱚ ᱢᱮᱱᱮᱫᱼᱟ ᱛᱟᱦᱮᱸᱫ ᱢᱤᱫᱴᱟᱝ ᱜᱟᱱ ᱰᱟᱭᱱᱤᱝ ᱴᱮᱵᱤᱞ ᱛᱟᱦᱮᱱ ᱠᱷᱟᱱ ᱯᱮᱲᱟ ᱠᱚ ᱯᱨᱚᱵᱷᱩ ᱠᱚ ᱡᱟᱦᱟᱸ ᱛᱤᱥ ᱠᱚ ᱦᱤᱡᱩᱜᱼᱟ ᱮᱱᱠᱷᱟᱱ ᱫᱟᱠᱟ ᱡᱚᱢ ᱠᱚ ᱠᱟᱹᱴᱤᱡ ᱱᱟᱯᱟᱭ ᱛᱮ ᱥᱩᱵᱤᱫᱷᱟ ᱛᱮ ᱦᱩᱭᱩᱜᱼᱟ ᱟᱫᱚ ᱚᱱᱠᱟ ᱜᱮ ᱫᱚᱠᱟᱱᱤᱧ ᱪᱟᱞᱟᱣ ᱠᱟᱱᱟ ᱟᱫᱚ ᱫᱚᱠᱟᱱ ᱨᱮᱭᱤᱜ ᱦᱚᱲ ᱢᱟᱹᱞᱤᱠᱮ ᱢᱮᱛᱤᱧ ᱠᱟᱱᱟ ᱱᱚᱣᱟ ᱫᱚ ᱢᱮᱛᱤᱧ ᱠᱟᱱᱟ ᱠᱟᱥᱢᱤᱨ ᱵᱤᱞᱳ ᱠᱟᱱᱟ ᱱᱚᱣᱟ ᱫᱚ ᱟᱹᱰᱤ ᱴᱤᱠᱟᱣ ᱴᱤᱠᱟᱣ ᱫᱟᱨ ᱠᱟᱴ ᱠᱟᱱᱟ ᱟᱫᱚᱧ ᱧᱮᱞ ᱵᱟᱲᱟ ᱠᱮᱜᱼᱟ ᱜᱚᱴᱟ ᱯᱟᱲᱟᱜᱮ ᱟᱹᱰᱤ ᱪᱮᱦᱨᱟᱧ ᱧᱮᱞᱮᱫ ᱛᱟᱦᱮᱸ ᱠᱟᱱᱟ ᱢᱟᱱᱮ ᱪᱮᱦᱨᱟ ᱢᱮᱱᱫᱚ ᱟᱹᱰᱤ ᱪᱤᱠᱟᱹᱲ ᱜᱮ ᱨᱚᱝ ᱦᱚᱸ ᱟᱹᱰᱤ ᱰᱤᱡᱟᱭᱤᱱ ᱛᱮᱠᱚ ᱨᱚᱝ ᱠᱟᱜᱼᱟ ᱟᱹᱰᱤ ᱪᱮᱦᱨᱟ ᱧᱮᱞᱚᱜ ᱠᱟᱱᱟ ᱨᱚᱝ ᱦᱚᱸ ᱢᱟᱱᱮ ᱚᱱᱠᱟ ᱧᱮᱞᱚᱜ ᱠᱟᱱᱟ ᱢᱟᱱᱮ ᱱᱚᱣᱟ ᱫᱚ ᱢᱟᱱᱮ ᱚᱠᱟ ᱨᱮᱦᱚᱸ ᱡᱟᱦᱟᱱᱟᱜ ᱤᱭᱟᱹᱜᱮ ᱵᱟᱹᱱᱩᱜᱼᱟ ᱛᱨᱩᱴᱤ ᱡᱟᱦᱟᱸ ᱠᱷᱟᱹᱢᱭᱟᱹ ᱜᱮ ᱵᱟᱹᱱᱩᱜ ᱞᱮᱠᱟ ᱩᱱᱟᱹᱜ ᱪᱮᱦᱨᱟ ᱜᱮ ᱧᱮᱞᱚᱜ ᱠᱟᱱᱟ ᱟᱫᱚ ᱩᱭᱦᱟᱹᱨ ᱵᱟᱲᱟ ᱠᱮᱜᱼᱟ ᱱᱚᱣᱟ ᱫᱚᱧ ᱤᱫᱤ ᱜᱮᱭᱟ ᱪᱮᱫᱟᱜ ᱥᱮ ᱚᱲᱟᱜ ᱨᱮᱦᱚᱸ ᱠᱚ ᱢᱮᱱᱮᱫ ᱜᱮᱭᱟ ᱛᱟᱦᱮᱸᱫ ᱜᱮ ᱢᱤᱫᱴᱟᱹᱝ ᱛᱟᱵᱚᱱ ᱛᱟᱦᱮᱱ ᱠᱷᱟᱱ ᱰᱟᱭᱱᱤᱝ ᱴᱮᱵᱤᱞ ᱟᱹᱰᱤ ᱱᱟᱯᱟᱭᱚᱜᱼᱟ ᱮᱰᱮᱠᱷᱟᱱ ᱩᱭᱦᱟᱹᱨ ᱵᱟᱲᱟ ᱠᱮᱜ ᱟᱹᱧ ᱟᱨ ᱩᱱᱤ ᱦᱚᱧ ᱠᱩᱞᱤ ᱠᱮᱫᱮᱭᱟ ᱢᱮᱛᱟᱭ ᱠᱟᱹᱱᱟᱹᱧ ᱚᱠᱟᱴᱟᱜ ᱪᱮᱦᱨᱟᱜᱼᱟ ᱟᱫᱚ ᱫᱳᱠᱟᱱ ᱵᱟᱞᱟᱭ ᱢᱮᱛᱤᱧ ᱠᱟᱱᱟ ᱵᱟᱹᱵᱩ ᱱᱚᱜᱼᱚ ᱱᱚᱣᱟ ᱴᱟᱜ ᱮᱢ ᱦᱟᱛᱟᱣ ᱟᱥᱮ ᱱᱚᱣᱟ ᱫᱚ ᱠᱟᱥᱢᱤᱨ ᱵᱤᱞᱚ ᱨᱮᱭᱟᱜ ᱠᱟᱴ ᱠᱟᱱᱟ ᱡᱟᱦᱟᱸ ᱢᱟᱱᱮ ᱟᱹᱰᱤ ᱴᱤᱠᱟᱹᱣ ᱢᱮᱱᱟᱜᱼᱟ ᱟᱫᱚᱧ ᱧᱮᱞ ᱠᱟᱜᱼᱟ ᱚᱱᱟ ᱨᱮᱭᱟᱜ ᱰᱤᱡᱟᱭᱤᱱ ᱠᱚ ᱟᱹᱰᱤ ᱪᱮᱦᱨᱟ ᱜᱮᱛᱮᱧ ᱠᱩᱥᱤᱭᱟᱜ ᱛᱮ ᱟᱫᱚ ᱚᱱᱟᱧ ᱦᱟᱛᱟᱣᱟ ᱟᱹᱜᱩ ᱠᱮᱜᱼᱟ ᱟᱫᱚ ᱟᱹᱜᱩ ᱠᱮᱫ ᱠᱷᱟᱹᱱᱤᱧ ᱠᱤᱪᱷᱩ ᱫᱤᱱ ᱦᱩᱭᱱᱟ ᱚᱱᱠᱟᱜᱮ ᱟᱫᱚ ᱧᱮᱞ ᱮᱜ ᱟᱹᱧ ᱠᱟᱹᱡ ᱠᱟᱹᱡ ᱛᱮ ᱮᱠᱫᱚᱢ ᱚᱱᱟ ᱨᱚᱝ ᱠᱚ ᱤᱭᱟᱹ ᱤᱫᱚᱜ ᱠᱟᱱᱟ ᱪᱷᱟᱰᱟᱣ ᱤᱫᱤᱜ ᱠᱟᱱᱟ ᱟᱨ ᱵᱷᱤᱛᱤᱨ ᱵᱷᱤᱛᱤᱨ ᱛᱮ ᱩᱱᱠᱩ ᱦᱩᱸᱛᱤ ᱠᱚ ᱡᱚᱢ ᱮᱜᱼᱟ ᱟᱨ ᱚᱱᱟ ᱧᱮᱞ ᱛᱮ ᱚᱱᱠᱟᱧ ᱵᱩᱡᱷᱟᱹᱣ ᱠᱮᱜᱼᱟ ᱱᱚᱣᱟ ᱫᱚ ᱢᱟᱱᱮ ᱩᱱᱤ ᱫᱚᱠᱟᱱ ᱵᱟᱞᱟ ᱦᱚᱸᱭ ᱮᱲᱮ ᱠᱤᱫᱤᱧᱟ ᱟᱨ ᱡᱟᱦᱟᱸᱭ ᱢᱤᱛᱟᱹᱧ ᱠᱟᱱᱟ ᱚᱱᱟᱫᱚ ᱠᱟᱥᱢᱤᱨ ᱵᱤᱞᱳ ᱠᱟᱱᱟ ᱚᱱᱟ ᱫᱚ ᱠᱟᱥᱢᱤᱨ ᱵᱤᱞᱳ ᱨᱮᱭᱟᱜ ᱚᱱᱟ ᱵᱟᱭ ᱧᱮᱞ ᱞᱮᱱᱛᱮ ᱚᱱᱟᱧ ᱟᱹᱲᱤᱥᱮᱱ ᱛᱮ ᱱᱚᱣᱟ ᱫᱚ ᱟᱹᱰᱤ ᱟᱹᱰᱤ ᱵᱟᱹᱲᱤᱡ ᱤᱧ ᱟᱹᱭᱠᱟᱹᱣ ᱠᱮᱜᱼᱟ